ᱤᱧ ᱫᱚ ᱥᱟᱸᱜᱷᱟᱨ ᱤᱧ ᱧᱮᱞ ᱠᱟᱫᱟ ᱤᱭᱟᱹ ᱵᱟᱹᱨᱱᱤ ᱜᱷᱟᱴ ᱵᱟᱹᱨᱱᱤ ᱜᱷᱟᱴ ᱨᱮᱫᱚ ᱟᱸᱡᱚᱢ ᱠᱟᱹᱫᱟᱹᱧ ᱡᱮ ᱤᱧ ᱧᱮᱞ ᱠᱟᱫᱟ ᱵᱟᱵᱟ ᱦᱚᱲ ᱜᱮ ᱵᱟᱹᱨᱱᱤ ᱜᱷᱟᱴᱨᱮ ᱡᱟᱝ ᱵᱟᱦᱟ ᱵᱳᱦᱮᱞ ᱠᱚ ᱪᱟᱞᱟᱜᱼᱟ ᱠᱤᱱᱛᱩ ᱚᱸᱰᱮ ᱤᱧ ᱫᱚᱹᱧ ᱧᱮᱞ ᱛᱤᱭᱳᱜ ᱵᱟᱲᱟ ᱠᱟᱫᱟ ᱡᱮ ᱱᱚᱣᱟ ᱫᱚ ᱤᱭᱟᱹ ᱠᱩᱲᱤ ᱤᱧ ᱧᱮᱞ ᱞᱮᱫᱮᱭᱟ ᱡᱟᱝ ᱵᱟᱦᱟ ᱵᱳᱦᱮᱞ ᱟᱫᱚ ᱚᱱᱟ ᱜᱮᱞᱮ ᱧᱮᱞ ᱠᱮᱫᱟ ᱟᱨ ᱱᱚᱣᱟ ᱠᱚ ᱧᱮᱞ ᱠᱟᱛᱮ ᱪᱤᱛᱟᱹᱨ ᱤᱧ ᱛᱩᱞᱟᱹᱣ ᱞᱮᱫᱟ ᱟᱨ ᱟᱞᱮ ᱚᱲᱟᱜ ᱦᱚᱲ ᱠᱚᱫᱚ ᱱᱚᱣᱟ ᱠᱚ ᱪᱤᱛᱟᱹᱨ ᱫᱚ ᱢᱳᱵᱟᱭᱤᱞ ᱛᱮᱧ ᱵᱷᱮᱡᱟ ᱵᱟᱲᱟᱣ ᱠᱟᱜ ᱠᱚᱣᱟᱧ ᱧᱮᱞ ᱩᱫᱩᱜ ᱠᱟᱜ ᱠᱚᱣᱟᱧ ᱦᱮᱸ ᱠᱤᱱᱛᱩ ᱱᱤᱭᱟᱹ ᱠᱚᱨᱮ ᱫᱚ ᱮᱴᱟᱜ ᱠᱚᱨᱮ ᱫᱚ ᱵᱟᱹᱧ ᱤᱭᱟᱹᱣ ᱠᱟᱫᱟ ᱥᱳᱥᱟᱞ ᱢᱤᱰᱤᱭᱟ ᱠᱚᱨᱮ ᱫᱚ ᱠᱤᱱᱛᱩ ᱱᱚᱣᱟ ᱠᱚᱫᱚ ᱠᱚᱲᱟ ᱦᱚᱲ ᱯᱮᱲᱟ ᱯᱟᱹᱲᱦᱟᱹ ᱠᱚᱨᱮ ᱫᱚᱹᱧ ᱮᱢ ᱮᱯᱮᱢ ᱪᱟᱯᱟᱞ ᱠᱟᱱ ᱜᱮᱭᱟᱞᱮ ᱟᱫᱚ ᱤᱱᱟᱹᱜᱮ ᱧᱮᱞ ᱛᱮᱭᱟᱜ ᱫᱚ